ᱦᱮᱸ ᱡᱚᱦᱟᱨ ᱜᱤ ᱯᱷᱮᱱ ᱢᱤᱥᱛᱨᱤ ᱦᱩᱸ ᱠᱟᱹᱢᱤᱭᱟᱞᱤᱧ

ᱪᱤᱠᱟᱣᱠᱟᱱ ᱛᱮ ᱯᱷᱮᱱ ᱦᱩᱸ ᱛᱟᱨ ᱛᱚᱯᱟᱜ ᱟᱠᱟᱱᱟ

ᱦᱩᱸ ᱟᱵᱮᱱ ᱚᱠᱟ ᱠᱷᱚᱡ ᱵᱮᱱ ᱞᱟᱹᱭᱫᱟ ᱟᱵᱮᱱ

ᱦᱩᱸ ᱠᱷᱟᱞᱤ ᱠᱷᱟᱞᱤ ᱯᱷᱮᱱ ᱢᱚᱛᱚ ᱜᱮ ᱦᱩᱸ ᱟᱨ ᱡᱟᱦᱟᱸᱱ ᱠᱤᱪᱷᱩ ᱫᱚ ᱵᱟᱝ ᱦᱩᱸ ᱟᱨ ᱚᱠᱟ ᱴᱷᱮᱡ ᱯᱨᱚᱵᱞᱮᱢ ᱫᱚ ᱦᱩᱭᱩᱜ ᱠᱟᱱᱟ ᱛᱟᱨ ᱨᱮ ᱦᱩᱸ ᱟᱵᱮᱱ ᱵᱟᱵᱮᱱ ᱪᱮᱠ ᱞᱮᱜᱟᱣ ᱟᱠᱟᱫᱟ ᱪᱮᱠ ᱠᱟᱛᱮᱫ ᱟᱵᱮᱱ ᱵᱟᱵᱮᱱ ᱧᱮᱞ ᱞᱮᱜᱟ ᱟᱠᱟᱫᱟ ᱪᱮᱫ ᱥᱤᱞᱤᱝ ᱯᱷᱮᱱ ᱥᱮ ᱴᱮᱵᱤᱞ ᱯᱷᱮᱱ ᱠᱟᱱᱟ ᱦᱩᱸ ᱱᱤᱥᱪᱚᱭ ᱤᱧ ᱴᱟᱭᱤᱢᱤᱧ ᱧᱟᱢ ᱞᱮᱠᱷᱟᱡ ᱦᱟᱸᱜ ᱯᱷᱳᱱᱟᱢᱟᱧ ᱱᱟᱦᱟᱜ ᱪᱟᱞᱟᱜ ᱟᱫᱚ ᱵᱟᱞᱤᱧ ᱧᱮᱞ ᱞᱮᱠᱷᱟᱡ ᱪᱮᱠᱟ ᱞᱤᱧ ᱢᱮᱛᱟᱵᱮᱱᱟ ᱯᱚᱭᱥᱟ ᱠᱚᱫᱚ ᱛᱤᱱᱟᱹᱜ ᱞᱤᱧ ᱦᱟᱛᱟᱣᱟ ᱡᱟ ᱠᱤᱪᱷᱩ ᱞᱟᱜᱟᱜ ᱚᱱᱟ ᱠᱤᱨᱤᱧ ᱟᱜᱩᱭ ᱦᱩᱭᱩᱜᱼᱟ ᱪᱮᱫ ᱠᱚ ᱪᱮᱠᱟ ᱟᱠᱟᱱᱟ ᱯᱷᱤ ᱫᱚ ᱛᱤᱱᱟᱹᱜ ᱞᱤᱧ ᱞᱟᱹᱭᱟᱵᱮᱱᱟ ᱪᱟᱞᱟᱣ ᱠᱟᱛᱮ ᱞᱟᱹᱭ ᱞᱮᱠᱷᱟᱱ ᱵᱟᱝ ᱦᱩᱭᱩᱜᱼᱟ ᱯᱷᱤ ᱫᱚ ᱪᱮᱠᱟᱞᱤᱧ ᱞᱟᱹᱭ ᱟᱵᱮᱱᱟ ᱞᱟᱦᱟ ᱠᱷᱚᱡ ᱫᱚ ᱵᱟᱜᱟᱣ ᱠᱟᱛᱟ ᱵᱮᱱᱟᱞᱤᱧ ᱛᱟᱨᱯᱚᱨᱮ ᱛᱚ ᱵᱟᱠᱷᱟᱡ ᱞᱟᱦᱟ ᱠᱷᱚᱱ ᱫᱚ ᱪᱮᱠᱟᱞᱤᱧ ᱞᱟᱹᱭᱟᱵᱤᱱᱟ ᱛᱤᱱᱟᱹᱜ ᱞᱤᱧ ᱦᱟᱛᱟᱣᱟ ᱟᱞᱤᱧ ᱦᱚᱸ ᱛᱤᱱᱟᱹᱜ ᱞᱤᱧ ᱦᱟᱛᱟᱣᱟ ᱵᱟᱞᱤᱧ ᱧᱮᱞ ᱞᱮᱠᱷᱟᱡ ᱫᱚ ᱟᱞᱤᱧ ᱯᱷᱳᱱ ᱠᱟᱛᱮ ᱞᱤᱧ ᱡᱟᱱᱟᱣᱟᱵᱮᱱᱟ ᱦᱟᱸᱜ ᱛᱤᱥ ᱠᱚᱛᱮᱞᱤᱧ ᱪᱟᱞᱟᱜᱼᱟ ᱦᱩᱸ ᱵᱟᱵᱮᱱ ᱛᱟᱦᱮᱸ ᱫᱟᱲᱤᱜ ᱠᱟᱱᱟ ᱟᱨ ᱯᱷᱮᱱ ᱵᱟᱹᱱᱩᱜ ᱛᱟᱯᱮᱭᱟ ᱦᱩᱸ ᱦᱩᱸ ᱤᱧ ᱦᱚᱸ ᱪᱟᱯ ᱨᱮᱜᱮ ᱢᱤᱱᱟᱹᱧᱟ ᱛᱚ ᱚᱱᱟᱜᱮ ᱠᱟᱹᱴᱤᱡ ᱴᱟᱭᱤᱢᱤᱧ ᱧᱮᱞ ᱠᱟᱜ ᱞᱮᱜᱮ ᱦᱩᱭ ᱫᱟᱲᱮᱭᱟᱜ ᱠᱷᱟᱡ ᱪᱟᱯ ᱫᱚ ᱢᱚᱴᱟᱢᱩᱴᱤ ᱜᱮ ᱟᱵᱮᱱ ᱦᱚᱸᱵᱮᱱ ᱢᱮᱱᱫᱟ ᱵᱟᱞᱤᱧ ᱛᱟᱦᱮᱸ ᱫᱟᱲᱮᱜ ᱠᱟᱱᱟ ᱜᱚᱨᱚᱢ ᱨᱮ ᱚᱱᱠᱟ ᱞᱮᱠᱟ ᱟᱹᱞᱤᱧ ᱦᱚᱸ ᱧᱮᱧᱮᱞ ᱦᱩᱭᱩᱜ ᱛᱟᱞᱤᱧᱟ ᱛᱟᱞᱦᱮ ᱴᱟᱭᱤᱢ ᱛᱩᱛᱩᱫ ᱦᱩᱭᱩᱜ ᱛᱟᱞᱤᱧᱟ ᱟᱵᱮᱱ ᱞᱟᱹᱜᱤᱫ ᱡᱮᱴᱟᱵᱮᱱ ᱞᱟᱹᱭᱮᱫᱟ ᱢᱤᱫ ᱜᱷᱚᱱᱴᱟ ᱯᱚᱨ ᱧᱮᱞ ᱠᱟᱜ ᱜᱮᱞᱤᱧ ᱛᱟᱞᱦᱮ ᱛᱟᱞᱟ ᱴᱟᱲᱟᱝ ᱞᱟᱦᱟ ᱞᱤᱧ ᱯᱷᱳᱱᱟᱵᱮᱱᱟ ᱱᱟᱦᱟᱜ ᱦᱩᱸ ᱟᱵᱮᱱ ᱫᱚ ᱱᱤᱛᱳᱜ ᱫᱚ ᱚᱠᱟᱨᱮ ᱢᱮᱱᱟᱜ ᱵᱮᱱᱟ

ᱟᱵᱮᱱ ᱫᱚᱵᱮᱱ ᱧᱮᱞ ᱞᱮᱜᱟ ᱠᱮᱫᱟ ᱯᱷᱮᱱ ᱵᱟᱝ ᱤᱭᱟᱹᱜ ᱠᱟᱱᱟ

ᱦᱮᱸ ᱦᱮᱸ ᱟᱹᱣᱲᱤ ᱫᱚ ᱟᱞᱚᱵᱮᱱ ᱡᱚᱴᱮᱫ ᱵᱟᱲᱟᱭᱟ ᱠᱟᱨᱮᱱ ᱨᱮᱱᱟᱜ ᱵᱮᱯᱟᱨ ᱟᱹᱞᱤᱧ ᱪᱟᱞᱟᱣ ᱠᱟᱛᱮ ᱞᱤᱧ ᱧᱮᱞᱟ ᱱᱟᱦᱟᱜ

ᱚᱱᱟ ᱜᱮ ᱟᱹᱞᱤᱧ ᱪᱟᱞᱟᱣ ᱠᱟᱛᱮ ᱟᱞᱤᱧ ᱯᱷᱳᱱᱟᱵᱮᱱᱟ ᱦᱟᱸᱜ ᱳᱭ ᱛᱟᱞᱟ ᱴᱟᱲᱟᱝ ᱛᱟᱭᱚᱢ ᱟᱫᱚᱞᱤᱧ ᱡᱟᱱᱟᱣᱟᱵᱮᱱᱟ ᱱᱟᱦᱟᱜ

ᱦᱩᱸ ᱡᱚᱦᱟᱨ ᱜᱮ ᱢᱟ ᱫᱚᱦᱚᱭ ᱵᱮᱱ ᱦᱮᱸ ᱫᱚᱦᱚᱭ ᱵᱮᱱ